ᱤᱧ ᱫᱚ ᱫᱟᱬᱟ ᱥᱟᱱᱟᱭᱤᱧᱟ ᱤᱧᱨᱮᱱ ᱥᱟᱸᱜᱮ ᱜᱟᱛᱮ ᱠᱚ ᱛᱩᱞᱩᱡ ᱜᱮ ᱟᱨ ᱱᱚᱣᱟ ᱨᱮᱱᱟᱜ ᱚᱡᱮ ᱫᱚ ᱪᱮᱫᱟᱜ ᱥᱮ ᱫᱟᱬᱟ ᱫᱚ ᱫᱮᱹᱥ ᱫᱤᱥᱚᱢ ᱫᱟᱬᱟ ᱥᱟᱱᱟᱧᱟ ᱥᱟᱶᱛᱮ ᱜᱟᱛᱮ ᱠᱚᱠᱚ ᱛᱟᱦᱮᱱ ᱢᱟ ᱥᱮ ᱚᱱᱟ ᱞᱟᱹᱭᱛᱮ ᱫᱮᱹᱥ ᱵᱤᱫᱮᱹᱥ ᱨᱮᱱᱟᱜ ᱡᱚᱛᱚ ᱞᱮᱠᱟᱱᱟᱜ ᱠᱷᱚᱵᱽᱨᱟ ᱠᱷᱚᱵᱚᱨ ᱫᱚ ᱡᱟᱦᱟᱸ ᱫᱚ ᱥᱟᱸᱜᱷᱟᱨ ᱛᱟᱞᱟᱛᱮ ᱤᱧᱤᱧ ᱛᱩᱢᱟᱹᱞ ᱡᱟᱣᱨᱟ ᱫᱟᱲᱮᱭᱟᱜᱼᱟ ᱤᱧᱟᱹᱜ ᱢᱮᱱᱮᱫ ᱡᱚᱥ ᱫᱚ ᱤᱱᱟ ᱜᱮᱛᱤᱧ ᱫᱟᱬᱟ ᱨᱮᱱᱟᱜ ᱫᱚ ᱟᱨ ᱱᱚᱣᱟ ᱫᱟᱬᱟ ᱛᱟᱞᱟᱛᱮ ᱟᱨᱚ ᱟᱭᱢᱟ ᱞᱮᱠᱟᱱᱟᱜ ᱴᱚᱴᱷᱟ ᱠᱚ ᱫᱟᱬᱟ ᱯᱩᱨᱟᱹᱣ ᱞᱮᱠᱷᱟᱱ ᱥᱮ ᱱᱚᱣᱟ ᱴᱚᱴᱷᱟ ᱨᱮᱱᱟᱜ ᱚᱠᱟ ᱞᱮᱠᱟ ᱟᱪᱟᱨ ᱵᱮᱣᱦᱟᱨ ᱦᱟᱱᱟ ᱴᱚᱴᱷᱟ ᱨᱮᱱᱟᱜ ᱚᱠᱟ ᱞᱮᱠᱟ ᱨᱚᱲ ᱞᱟᱸᱫᱽ ᱥᱮ ᱴᱚᱴᱷᱟ ᱜᱩᱱᱟᱹᱜ ᱨᱚᱲ ᱠᱚ ᱚᱠᱟ ᱞᱮᱠᱟ ᱪᱮᱫ ᱠᱟ ᱪᱮᱫ ᱠᱚ ᱪᱤᱠᱟᱹᱜ ᱠᱟᱱᱟ ᱦᱚᱸᱜᱼᱚ ᱱᱟ ᱠᱚ ᱯᱟᱸᱡᱟ ᱧᱟᱢ ᱜᱚᱴᱟ ᱥᱮ ᱟᱨᱚ ᱡᱟᱹᱥᱛᱤ ᱠᱟᱭᱛᱮ ᱟᱨᱚ ᱵᱟᱰᱟᱭᱚᱜᱼᱟ ᱱᱚᱣᱟ ᱠᱚ ᱞᱟᱜᱟᱱ ᱛᱮᱜᱮ ᱫᱟᱬᱟ ᱫᱚ ᱵᱩᱡᱷᱹᱣ ᱤᱧᱟᱹ ᱡᱟᱹᱥᱛᱤ ᱠᱟᱭ ᱛᱮᱫᱚ ᱟᱨ ᱱᱚᱣᱟ ᱫᱟᱬᱟ ᱥᱟᱶᱛᱮ ᱟᱨᱦᱚᱸ ᱥᱮᱪᱮᱫ ᱞᱮᱠᱟᱱᱟᱜ ᱟᱭᱢᱟ ᱞᱮᱠᱟᱱᱟᱜ ᱜᱮ ᱢᱮᱱᱟᱜᱼᱟ ᱡᱟᱦᱟᱸ ᱫᱚ ᱥᱟᱱᱛᱟᱲ ᱠᱚᱣᱟᱜ ᱫᱟᱢᱟᱱ ᱡᱤᱱᱤᱥ ᱠᱚ ᱡᱟᱦᱟᱸ ᱠᱚᱫᱚ ᱱᱤᱛ ᱫᱷᱟᱹᱵᱤᱡ ᱦᱟᱲᱟᱢ ᱵᱩᱲᱦᱤ ᱠᱚᱴᱷᱮᱱ ᱛᱩᱢᱟᱹᱞ ᱠᱟᱛᱮᱜ ᱢᱮᱱᱟᱜᱼᱟ ᱥᱮᱫᱟᱭ ᱠᱷᱚᱱᱟᱜ ᱢᱚᱪᱟ ᱢᱚᱪᱟ ᱛᱮᱠᱚ ᱡᱚᱛᱚᱱ ᱫᱚᱦᱚᱣᱠᱟᱜ ᱡᱟᱦᱟᱸ ᱫᱚ ᱢᱮᱱᱮᱫ ᱱᱚᱝᱠᱟ ᱞᱮᱠᱟᱱᱟᱜ ᱠᱩᱫᱩᱢ ᱠᱟᱹᱦᱱᱤ ᱠᱚ ᱡᱚᱫᱤ ᱟᱹᱛᱩᱨᱮᱱ ᱚᱱᱠᱟ ᱞᱮᱠᱟ ᱦᱟᱲᱟᱢ ᱵᱩᱲᱦᱤ ᱠᱚ ᱦᱚᱲ ᱠᱚ ᱛᱩᱞᱩᱡ ᱥᱟᱶᱛᱮ ᱫᱩᱲᱩᱵᱽ ᱯᱟᱱᱛᱮ ᱠᱟᱛᱮᱜ ᱱᱚᱣᱟ ᱠᱚ ᱡᱩᱫᱤ ᱢᱤᱫ ᱵᱟᱨ ᱛᱩᱢᱟᱹᱞ ᱜᱟᱱᱚᱜ ᱠᱷᱟᱱ ᱚᱱᱟ ᱞᱟᱹᱭ ᱛᱮᱜᱮ ᱫᱟᱬᱟ ᱫᱚ ᱡᱟᱹᱥᱛᱤ ᱠᱟᱭᱛᱮ ᱵᱩᱡᱷᱟᱹᱣᱟ